ᱦᱳᱭ ᱟᱹᱞᱤᱧᱟᱜ ᱟᱜᱟᱢ ᱴᱚᱴᱷᱟ ᱨᱮᱱ ᱢᱤᱫᱴᱟᱝ ᱞᱟᱹᱲᱦᱟᱹᱭ ᱞᱤᱧ ᱧᱮᱞ ᱟᱠᱟᱫᱟ ᱚᱱᱟᱫᱚ ᱟᱵᱚ ᱪᱚᱣᱨᱟᱥᱤ ᱨᱮᱱᱟᱜ ᱠᱟᱛᱷᱟ ᱛᱟᱦᱮᱸ ᱠᱟᱱᱟ ᱤᱱᱫᱨᱟ ᱜᱟᱱᱫᱷᱤ ᱜᱚᱡ ᱥᱚᱢᱚᱭ ᱨᱮ ᱚᱸᱰᱮ ᱫᱚ ᱩᱱᱠᱩ ᱥᱟᱨᱫᱟᱨᱡᱤ ᱠᱚ ᱡᱟᱦᱟᱸ ᱥᱤᱠᱷ ᱵᱚᱱ ᱢᱮᱛᱟ ᱠᱚᱣᱟ ᱥᱤᱠᱷ ᱟᱨ ᱦᱤᱱᱫᱩ ᱨᱮ ᱟᱹᱰᱤ ᱜᱚᱡ ᱜᱚᱯᱚᱡ ᱦᱩᱭ ᱞᱮᱱᱟ ᱚᱸᱰᱮ ᱟᱹᱰᱤᱜᱟᱱ ᱥᱤᱠᱷ ᱠᱚᱠᱚ ᱜᱚᱡ ᱜᱚᱡ ᱠᱮᱫ ᱠᱚᱣᱟ ᱟᱹᱰᱤ ᱵᱚᱨ ᱵᱚᱛᱚᱨ ᱜᱮ ᱵᱩᱡᱷᱟᱹᱜ ᱠᱟᱱ ᱛᱟᱦᱮᱸ ᱠᱟᱱᱟ ᱟᱹᱰᱤ ᱠᱩᱲᱤ ᱠᱚᱦᱚᱸ ᱠᱚᱲᱟ ᱠᱚ ᱡᱟᱦᱟᱸᱜᱮ ᱥᱤᱠᱷ ᱨᱮᱱ ᱵᱚᱭᱦᱟ ᱠᱚ ᱢᱮᱱᱟᱜ ᱠᱚᱣᱟ ᱡᱚᱛᱚ ᱞᱮᱠᱟ ᱠᱚ ᱜᱚᱡ ᱵᱟᱲᱟ ᱠᱮᱫ ᱠᱚᱣᱟ ᱟᱨᱦᱚᱸ ᱱᱚᱝᱠᱟᱱᱟᱜ ᱟᱜᱟᱢ ᱨᱮ ᱟᱹᱞᱤᱧᱟᱜ ᱟᱜᱟᱢ ᱨᱮ ᱱᱚᱝᱠᱟᱱ ᱠᱟᱛᱷᱟ ᱠᱚ ᱢᱮᱱᱟᱜ ᱟᱠᱟᱫ ᱜᱮᱭᱟ